ᱪᱷᱩᱨᱤᱛᱮ ᱡᱩᱫᱤ ᱩᱛᱩ ᱜᱮᱫ ᱜᱮᱫ ᱡᱩᱫᱤ ᱵᱷᱟᱞᱤ ᱚᱠᱚᱡ ᱜᱮᱫ ᱵᱟᱢ ᱫᱟᱲᱮᱭᱟᱜᱼᱟ ᱛᱟᱦᱚᱞᱮ ᱠᱷᱟᱱ ᱚᱱᱟ ᱩᱛᱩ ᱜᱮᱫ ᱜᱮᱫ ᱛᱮ ᱟᱢᱟᱜ ᱛᱤ ᱦᱚᱸ ᱜᱮᱫ ᱫᱟᱲᱮᱭᱟᱜᱼᱟ ᱛᱟᱦᱚᱞᱮ ᱛᱤ ᱦᱚᱸ ᱜᱮᱫ ᱫᱟᱲᱮᱭᱟᱜᱼᱟ ᱟᱨᱦᱚᱸ ᱡᱩᱫᱤ ᱜᱤᱫᱽᱨᱟᱹ ᱠᱚᱠᱚ ᱛᱟᱦᱮᱱᱟ ᱤᱥᱤᱱ ᱚᱲᱟᱜ ᱨᱮ ᱡᱩᱫᱤ ᱠᱷᱮᱞ ᱵᱟᱲᱟᱭᱟᱠᱚ ᱠᱤᱢᱵᱟ ᱚᱱᱟ ᱠᱚ ᱡᱚᱴᱮᱫᱟ ᱛᱚᱠᱷᱚᱱ ᱩᱱᱠᱩᱣᱟᱜ ᱛᱤ ᱠᱚᱦᱚᱸ ᱠᱚ ᱜᱮᱫ ᱫᱟᱲᱮᱭᱟᱜᱼᱟ ᱡᱟᱸᱜᱟ ᱠᱚ ᱜᱮᱫ ᱫᱟᱲᱮᱭᱟᱜᱼᱟ ᱛᱟᱦᱚᱞᱮ ᱠᱷᱟᱱ ᱫᱚ ᱚᱱᱟ ᱪᱷᱩᱨᱤ ᱫᱚ ᱡᱟᱛᱮ ᱥᱚᱱᱛᱚᱨ ᱨᱮ ᱛᱟᱦᱮᱱ ᱢᱟ ᱢᱚᱡᱽᱛᱮ ᱫᱚᱦᱚ ᱡᱟᱭᱜᱟ ᱡᱟᱦᱟᱸ ᱴᱷᱮᱱ ᱠᱟᱱᱟ ᱚᱸᱰᱮᱜᱮᱵᱚᱱ ᱫᱚᱦᱚ ᱠᱟᱜ ᱢᱟ ᱟᱨᱵᱟᱝᱠᱷᱟᱱ ᱯᱚᱨᱮᱛᱮ ᱚᱱᱠᱟ ᱜᱮᱫᱚᱜᱼᱟ ᱡᱟᱸᱜᱟ ᱠᱚ ᱦᱚᱸ ᱜᱮᱫ ᱫᱟᱲᱮᱭᱟᱜᱼᱟ